ᱥᱮᱪᱮᱫ ᱟᱱ ᱦᱚᱲ ᱠᱚ ᱵᱟᱝ ᱥᱮᱪᱮᱫ ᱦᱚᱲ ᱠᱚᱠᱚ ᱜᱚᱲᱚ ᱟᱠᱚ ᱢᱟ ᱟᱨ ᱥᱟᱶᱛᱮ ᱟᱛᱳ ᱟᱛᱳ ᱨᱤᱱ ᱱᱟᱭᱠᱮ ᱵᱟᱵᱟ ᱠᱚᱠᱚ ᱱᱚᱣᱟ ᱨᱮᱱᱟᱜ ᱵᱷᱟᱨ ᱠᱚ ᱮᱢ ᱠᱟᱛᱮ ᱱᱚᱣᱟ ᱥᱮᱪᱮᱫ ᱵᱟᱨᱮ ᱛᱮᱠᱚ ᱯᱟᱥᱱᱟᱣ ᱢᱟ ᱮᱱᱠᱷᱟᱱ ᱜᱮ ᱥᱮᱪᱮᱫ ᱫᱚ ᱯᱟᱥᱱᱟᱜᱼᱟ ᱟᱨ ᱵᱚᱱ ᱥᱮᱪᱮᱫᱚᱜᱼᱟ ᱡᱟᱦᱟᱸᱭ ᱵᱟᱝ ᱥᱮᱪᱮᱫ ᱦᱚᱲ ᱟᱨ ᱡᱩᱫᱤ ᱵᱚᱱ ᱥᱮᱪᱮᱫ ᱞᱮᱱᱠᱷᱟᱱ ᱟᱹᱰᱤ ᱟᱹᱰᱤ ᱜᱮᱭ ᱜᱚᱲᱚᱭ ᱮᱢᱟ ᱱᱚᱣᱟ ᱥᱮᱪᱮᱫ ᱫᱚ ᱪᱮᱫᱟᱜ ᱥᱮ ᱵᱟᱝ ᱡᱟᱦᱟᱸ ᱞᱮᱠᱟ ᱫᱮᱥ ᱫᱩᱱᱤᱭᱟᱹ ᱨᱮᱱ ᱦᱚᱲ ᱥᱟᱶ ᱫᱩᱲᱩᱵ ᱛᱤᱸᱜᱩ ᱨᱚᱯᱚᱲ ᱫᱟᱲᱮᱭᱟᱜᱼᱟ ᱵᱩᱡᱷᱟᱹᱣ ᱫᱟᱲᱮᱭᱟᱜᱼᱟ ᱠᱟᱛᱷᱟ ᱫᱮᱥ ᱨᱮ ᱫᱩᱱᱤᱭᱟᱹ ᱨᱮ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱡᱚᱛᱚᱢ ᱵᱩᱡᱷᱟᱹᱣ ᱫᱟᱲᱮᱭᱟᱜᱼᱟ ᱟᱨ ᱵᱟᱝ ᱥᱮᱪᱮᱫ ᱟᱱ ᱦᱚᱲ ᱠᱚᱫᱚ ᱱᱚᱣᱟ ᱠᱟᱛᱷᱟ ᱠᱚ ᱵᱟᱝ ᱠᱚ ᱵᱩᱡᱷᱟᱹᱣ ᱫᱟᱲᱮᱭᱟᱜᱼᱟ ᱪᱮᱫᱟᱜ ᱥᱮ ᱵᱟᱝ ᱩᱱᱤ ᱫᱚ ᱟᱭᱟᱜ ᱵᱚᱦᱚᱜ ᱨᱮ ᱩᱱᱟᱹᱜ ᱩᱭᱦᱟᱹᱨ ᱫᱟᱲᱮ ᱵᱟᱭ ᱟᱹᱜᱩ ᱫᱟᱲᱮ ᱠᱟᱜᱼᱟ ᱟᱨᱡᱟᱣ ᱫᱟᱲᱮ ᱠᱟᱜᱼᱟ ᱩᱱᱤ ᱫᱚ ᱩᱱᱟᱹᱜ ᱫᱤᱥᱟᱹ ᱦᱩᱫᱤᱥ ᱵᱟᱭ ᱟᱨᱡᱟᱣ ᱫᱟᱲᱮ ᱠᱟᱫᱟ ᱚᱱᱟ ᱠᱷᱟᱹᱛᱤᱨ ᱩᱱᱤ ᱫᱚ ᱟᱹᱰᱤ ᱠᱷᱟᱴᱚ ᱢᱟᱪᱷᱟᱭ ᱩᱭᱦᱟᱹᱨᱟ